ᱦᱚᱲᱢᱚ ᱛᱮᱱᱟᱜ ᱵᱮᱭᱟᱢ ᱫᱚ ᱦᱩᱭᱩᱜ ᱠᱟᱱᱟ ᱟᱢᱟᱜ ᱦᱚᱲᱢᱚ ᱨᱮ ᱥᱚᱨᱚᱨ ᱪᱚᱨᱪᱟ ᱯᱚᱨᱤᱪᱚᱨᱪᱟ ᱢᱟᱱᱮ ᱟᱢᱟᱜ ᱦᱚᱲᱢᱚ ᱴᱷᱮᱠᱮ ᱫᱚᱦᱚᱭᱟ ᱡᱮᱢᱚᱱ ᱡᱤᱢᱱᱟᱥᱴᱤᱠ ᱟᱨᱚ ᱚᱱᱠᱟᱱᱟᱜ ᱠᱷᱮᱞᱳᱜ ᱠᱚ ᱡᱮᱢᱚᱱ ᱡᱟᱦᱟᱱᱟᱜ ᱜᱟᱛᱮ ᱠᱚ ᱵᱚᱞ ᱜᱟᱛᱮ ᱠᱚ ᱟᱨᱚ ᱨᱟᱱ ᱫᱟᱹᱲ ᱚᱱᱟᱠᱚ ᱟᱨ ᱡᱳᱜᱽ ᱵᱮᱭᱟᱢ ᱫᱚ ᱦᱩᱭᱩᱜ ᱠᱟᱱᱟ ᱟᱢ ᱫᱩᱲᱩᱵ ᱛᱷᱤᱨ ᱠᱟᱛᱮ ᱡᱮᱴᱟ ᱡᱳᱜᱟᱭᱟᱢ ᱢᱟᱱᱮ ᱟᱢᱟᱜ ᱢᱚᱱᱳ ᱢᱚᱱᱳ ᱡᱳᱜᱽ ᱤᱥᱛᱷᱤᱨ ᱠᱟᱛᱮ ᱡᱟᱦᱟᱢ ᱠᱚᱨᱟᱣᱟ ᱢᱟᱱᱮ ᱤᱛᱷᱤᱨ ᱠᱟᱛᱮ ᱚᱱᱟᱜᱮ ᱦᱩᱭᱩᱜ ᱠᱟᱱᱟ ᱱᱚᱣᱟ ᱨᱮᱭᱟᱜ ᱟᱞᱟᱫᱟ ᱟᱞᱟᱫᱟ ᱵᱮᱜᱟᱨ ᱫᱚ